ᱥᱟᱶᱛᱟ ᱥᱮᱨᱮᱧ ᱨᱩᱥᱤᱠᱟ ᱠᱚᱣᱟᱜ ᱮᱴᱠᱮᱴᱚᱬᱮ ᱫᱚ ᱰᱷᱮᱨ ᱜᱮᱭᱟ ᱪᱤᱠᱟᱹᱛᱮ ᱚᱲᱟᱜ ᱨᱮᱭᱟᱜ ᱠᱟᱹᱢᱤ ᱵᱟᱹᱜᱤ ᱠᱟᱛᱮᱫ ᱨᱟᱹᱥᱠᱟᱹᱜ ᱦᱚᱲᱢᱟ ᱨᱟᱹᱥᱠᱟᱹᱜ ᱢᱟᱭ ᱪᱟᱞᱟᱜ ᱜᱮᱭᱟ ᱩᱱᱤᱢᱟ ᱨᱟᱹᱥᱠᱟᱹ ᱦᱚᱸ ᱥᱟᱱᱟᱭᱮ ᱜᱮᱭᱟ ᱟᱫᱚ ᱚᱲᱟᱜ ᱨᱮᱢᱟ ᱮᱴᱠᱮᱴᱚᱬᱮ ᱛᱟᱦᱮᱱ ᱜᱮᱭᱟ ᱚᱲᱟᱜ ᱨᱮᱱ ᱟᱭᱳ ᱟᱨ ᱵᱟᱵᱟ ᱩᱱᱠᱤᱱ ᱦᱚᱸ ᱠᱤᱱ ᱨᱚᱲ ᱢᱟᱜᱟᱞᱟᱢ ᱜᱮᱭᱟ ᱢᱟᱱᱮ ᱠᱷᱟᱹᱯᱟᱹᱨᱤᱭᱚ ᱥᱟᱱᱟᱢᱟ ᱵᱟᱝᱠᱷᱟᱱ ᱟᱞᱮ ᱞᱮ ᱢᱮᱱ ᱞᱮᱠᱟ ᱱᱮᱣᱟᱜ ᱥᱟᱱᱟᱢᱟ ᱚᱱᱟ ᱮᱴᱠᱮᱴᱚᱬᱮ ᱫᱚ ᱚᱲᱟᱜ ᱨᱮ ᱛᱟᱦᱮᱱ ᱜᱮᱭᱟ ᱚᱱᱠᱟᱜᱮ ᱡᱟᱦᱟᱸ ᱠᱚᱨᱮ ᱨᱟᱹᱥᱠᱟᱹ ᱠᱚᱦᱚᱸ ᱦᱩᱭᱩᱜᱼᱟ ᱮᱱᱮᱡ ᱥᱮᱨᱮᱧ ᱦᱩᱭᱩᱜᱼᱟ ᱚᱸᱰᱮ ᱮᱱᱮᱡ ᱥᱮᱨᱮᱧ ᱨᱩᱥᱤᱠᱟ ᱦᱚᱲᱢᱟᱭ ᱪᱟᱞᱟᱜ ᱜᱮᱭᱟ ᱪᱟᱞᱟᱜ ᱦᱚᱸ ᱥᱟᱱᱟᱭᱮ ᱜᱮᱭᱟ ᱟᱨ ᱢᱚᱱᱮᱢᱟᱭ ᱢᱮᱱ ᱜᱮᱭᱟ ᱚᱲᱟᱜ ᱨᱮᱠᱚ ᱢᱟᱱᱟᱭᱮᱭᱟ ᱚᱱᱟ ᱚᱱᱠᱟᱱ ᱮᱴᱠᱮᱴᱚᱬᱮ ᱢᱮᱱᱟᱜ ᱜᱮᱭᱟ ᱵᱟᱹᱠᱤ ᱚᱱᱟ ᱠᱚᱦᱚᱸ ᱩᱱᱠᱩ ᱵᱩᱡᱷᱟᱹᱣ ᱥᱩᱡᱷᱟᱹᱣ ᱵᱟᱲᱟ ᱠᱟᱛᱮᱫ ᱚᱲᱟᱜ ᱨᱮ ᱮᱱᱮᱡ ᱥᱮᱨᱮᱧᱢᱟᱢ ᱪᱟᱞᱟᱜ ᱠᱟᱱ ᱜᱮᱭᱟ ᱟᱨ ᱚᱸᱰᱮ ᱦᱚᱢ ᱮᱱᱮᱡ ᱥᱮᱨᱮᱧ ᱮᱫ ᱜᱮᱭᱟ ᱚᱱᱠᱟᱜᱮ ᱚᱱᱠᱟᱜᱮ ᱟᱹᱞᱤ ᱦᱚᱸᱞᱤᱧ ᱮᱱᱮᱡ ᱥᱮᱨᱮᱧ ᱞᱮᱫ ᱜᱮᱭᱟ ᱥᱮᱫᱟᱭ ᱟᱫᱚ ᱠᱷᱟᱹᱯᱟᱹᱨᱤᱭᱟ ᱱᱮᱭᱟᱣ ᱨᱚᱯᱚᱲᱢᱟ ᱛᱟᱦᱮᱱ ᱜᱮᱭᱟ ᱮᱱ ᱦᱚᱸ ᱨᱟᱹᱥᱠᱟᱹᱜ ᱦᱚᱲᱢᱟ ᱪᱟᱞᱟᱜ ᱜᱮᱭᱟ ᱟᱨᱮ ᱨᱟᱹᱥᱠᱟᱹᱜ ᱜᱮᱭᱟ ᱨᱟᱹᱥᱠᱟᱹ ᱥᱟᱰᱮ ᱟᱸᱡᱚᱢ ᱞᱮᱠᱷᱟᱱ ᱜᱮ ᱚᱲᱟᱜ ᱨᱮ ᱵᱟᱝ ᱜᱮᱭ ᱴᱟᱨᱦᱟᱣ ᱟᱭ ᱩᱱᱤ ᱫᱚᱭ ᱪᱟᱞᱟᱜ ᱜᱮᱭᱟ ᱚᱱᱠᱟᱜᱮ ᱡᱚᱛᱚ ᱠᱚᱜᱮ ᱱᱚᱣᱟ ᱩᱭᱦᱟᱹᱨ ᱛᱟᱵᱚᱱ ᱠᱷᱟᱱ ᱱᱚᱣᱟ ᱟᱵᱚᱣᱟᱜ ᱥᱟᱶᱛᱟ ᱨᱮᱭᱟᱜ ᱮᱱᱮᱡ ᱥᱮᱨᱮᱧ ᱵᱟᱧᱪᱟᱣ ᱛᱟᱦᱮᱱᱟ ᱡᱚᱛᱚ ᱦᱚᱲ ᱵᱚᱱ ᱩᱭᱦᱟᱹᱨ ᱠᱷᱟᱱ ᱟᱨ ᱵᱟᱝᱠᱷᱟᱱ ᱟᱵᱚᱣᱟᱜ ᱮᱱᱮᱡ ᱥᱮᱨᱮᱧ ᱫᱚ ᱢᱩᱪᱟᱹᱫ ᱩᱛᱟᱹᱨᱚᱜᱼᱟ ᱱᱚᱣᱟ ᱠᱚᱜᱮ ᱵᱟᱧᱪᱟᱣ ᱫᱚᱦᱚ ᱞᱟᱹᱜᱤᱫᱚ ᱠᱷᱟᱱ ᱫᱚ ᱡᱚᱛᱚ ᱦᱚᱲ ᱜᱮ ᱪᱮᱫᱚᱜ ᱫᱚ ᱫᱚᱨᱠᱟᱨᱚᱜ ᱠᱟᱱ ᱜᱮᱭᱟ ᱟᱨ ᱵᱟᱝᱠᱷᱟᱱ ᱫᱚ ᱟᱵᱚᱣᱟᱜ ᱫᱚ ᱱᱚᱣᱟ ᱫᱚ ᱪᱟᱵᱟ ᱩᱛᱟᱹᱨᱚᱜᱼᱟ ᱟᱵᱚ ᱵᱟᱝ ᱵᱚᱱ ᱫᱚᱦᱚ ᱨᱩᱣᱟᱹᱲ ᱫᱟᱲᱮᱭᱟᱜᱼᱟ